ᱦᱚᱯᱚᱱ ᱠᱟᱹᱱᱟᱹᱧ ᱢᱤᱫᱴᱟᱝ ᱵᱚᱞᱠᱷᱮᱞ ᱠᱞᱟᱵᱽ ᱛᱟᱦᱮᱸ ᱠᱟᱱ ᱛᱟᱞᱮᱭᱟ ᱴᱤᱢ ᱛᱟᱦᱮᱸ ᱠᱟᱱᱟ ᱜᱚᱴᱟ ᱜᱮᱞᱮ ᱠᱷᱮᱞ ᱛᱟᱦᱮᱸᱫᱼᱟ ᱜᱚᱴᱟᱜᱮ ᱟᱹᱰᱤ ᱨᱟᱹᱥᱠᱟᱹ ᱟᱹᱰᱤ ᱡᱳᱨᱞᱮ ᱠᱷᱮᱞ ᱛᱟᱦᱮᱸ ᱡᱚᱜ ᱠᱚᱲᱟ ᱠᱚᱦᱚᱸ ᱦᱩᱰᱤᱧ ᱢᱟᱨᱟᱝ ᱡᱚᱛᱚ ᱜᱮᱞᱮ ᱠᱷᱮᱞ ᱛᱟᱦᱮᱸᱫ ᱟᱨ ᱡᱚᱛᱚᱜᱮ ᱟᱹᱰᱤ ᱡᱳᱨ ᱯᱨᱟᱭᱤᱡᱽ ᱦᱚᱸᱞᱮ ᱫᱟᱲᱮᱜ ᱛᱟᱦᱮᱡᱟ ᱟᱹᱰᱤ ᱡᱳᱨ ᱟᱨ ᱚᱱᱟ ᱠᱞᱟᱵᱽ ᱪᱟᱞᱟᱣ ᱞᱟᱹᱜᱤᱫ ᱛᱮᱫ ᱤᱧᱫᱚ ᱠᱮᱯᱴᱮᱱᱤᱧ ᱛᱟᱦᱮᱸ ᱠᱟᱱᱟ ᱟᱨ ᱠᱚᱲᱟ ᱠᱚᱦᱚᱸ ᱜᱟᱭᱤᱰ ᱞᱮᱫ ᱠᱚᱣᱟᱹᱧ ᱟᱨ ᱟᱹᱰᱤ ᱡᱳᱨ ᱨᱟᱹᱥᱠᱟᱹ ᱟᱨ ᱟᱹᱰᱤ ᱡᱳᱨᱞᱮ ᱪᱟᱞᱟᱜ ᱛᱟᱦᱮᱱᱟ ᱥᱩᱨ ᱥᱩᱯᱩᱨ ᱜᱚᱴᱟᱜᱮᱞᱮ ᱮᱱᱴᱨᱤ ᱛᱟᱦᱮᱱᱟ ᱟᱨ ᱜᱚᱴᱟ ᱜᱮᱞᱮ ᱠᱷᱮᱞ ᱛᱟᱦᱮᱱᱟ ᱟᱨ ᱠᱚᱲᱟ ᱠᱚᱦᱚᱸ ᱠᱞᱟᱵᱽ ᱨᱮ ᱵᱮᱥ ᱜᱮᱠᱚ ᱠᱷᱮᱞᱟ ᱟᱨ ᱵᱮᱥᱜᱮ ᱨᱟᱹᱥᱠᱟᱹ ᱠᱚ ᱵᱩᱡᱷᱟᱹᱣ ᱞᱮᱜᱼᱟ ᱢᱮᱱᱠᱷᱟᱱ ᱚᱱᱟ ᱨᱟᱹᱥᱠᱟᱹ ᱨᱮ ᱤᱧ ᱡᱮᱢᱚᱱᱤᱧ ᱥᱟᱦᱟᱭᱮᱱᱟ ᱥᱟᱦᱟ ᱛᱟᱭᱱᱚᱢ ᱴᱤᱢ ᱦᱚᱸ ᱨᱟᱹᱯᱩᱫ ᱮᱱᱟ ᱨᱟᱹᱥᱠᱟᱹ ᱠᱚᱦᱚᱸ ᱪᱟᱵᱟᱭᱮᱱᱟ ᱠᱷᱤᱞᱟᱲᱤ ᱦᱚᱸᱠᱚ ᱵᱟᱠᱚ ᱵᱮᱱᱟᱣ ᱞᱮᱱᱟ ᱵᱟᱠᱚ ᱩᱛᱨᱟᱹᱣ ᱞᱮᱱᱟ ᱢᱮᱱᱠᱷᱟᱱ ᱤᱧ ᱛᱟᱦᱮᱱ ᱚᱠᱛᱚ ᱫᱚ ᱟᱹᱰᱤ ᱡᱳᱨ ᱠᱷᱮᱞᱟᱲᱤ ᱦᱚᱸᱠᱚ ᱩᱛᱨᱟᱹᱣ ᱞᱮᱱᱟ ᱵᱮᱱᱟᱣ ᱦᱚᱸᱠᱚ ᱵᱮᱱᱟᱣ ᱞᱮᱱᱜᱮᱭᱟ ᱟᱨ ᱧᱩᱛᱩᱢ ᱦᱚᱸᱞᱮ ᱵᱮᱱᱟᱣ ᱞᱮᱫ ᱜᱮᱭᱟ ᱯᱨᱟᱭᱤᱡᱽ ᱦᱚᱸ ᱟᱹᱰᱤ ᱰᱷᱮᱨ ᱰᱷᱮᱨᱞᱮ ᱟᱹᱜᱩᱭᱮᱫ ᱛᱟᱦᱮᱸᱫᱼᱟ ᱥᱮᱨᱢᱟ ᱨᱮ ᱯᱚᱱᱨᱚ ᱵᱤᱥᱴᱤ ᱯᱨᱟᱭᱤᱡᱽ ᱞᱮ ᱟᱹᱜᱩᱭᱮᱫ ᱛᱟᱦᱮᱱᱟ ᱚᱱᱟ ᱠᱷᱚᱱ ᱵᱤᱥᱤ ᱦᱚᱸᱞᱮ ᱟᱹᱜᱩ ᱜᱚᱫ ᱛᱟᱦᱮᱸᱫᱼᱟ ᱟᱨ ᱟᱹᱛᱩ ᱴᱚᱞᱟ ᱦᱚᱲ ᱦᱚᱸ ᱥᱩᱠᱨᱤ ᱠᱚ ᱵᱷᱮᱰᱟ ᱠᱚ ᱟᱹᱰᱤ ᱡᱳᱨᱞᱮ ᱡᱚᱢ ᱚᱪᱚᱞᱮᱫ ᱠᱚᱣᱟ ᱟᱹᱰᱤ ᱡᱳᱨᱞᱮ ᱡᱟᱣᱨᱟ ᱞᱮᱫ ᱠᱚᱣᱟ ᱟᱹᱰᱤ ᱡᱳᱨ ᱠᱚ ᱨᱟᱹᱥᱠᱟᱹ ᱞᱮᱱᱟ ᱢᱮᱱᱠᱷᱟᱱ ᱡᱟᱦᱟᱸ ᱦᱤᱞᱳᱜ ᱠᱷᱚᱱ ᱤᱧᱤᱧ ᱚᱪᱚᱜ ᱮᱱᱟ ᱚᱱᱟ ᱛᱟᱞᱟᱨᱮ ᱢᱮᱱᱠᱷᱟᱱ ᱚᱱᱟ ᱛᱟᱞᱟᱨᱮ ᱨᱟᱹᱥᱠᱟᱹ ᱵᱟᱹᱭ ᱵᱟᱹᱭ ᱛᱮ ᱪᱟᱵᱟ ᱤᱫᱤᱭᱮᱱᱟ ᱱᱤᱛᱚᱜ ᱫᱚ ᱠᱚᱲᱟ ᱠᱚᱦᱚᱸ ᱵᱟᱠᱚ ᱵᱩᱡᱷᱟᱹᱣᱟ ᱡᱟᱦᱟᱱᱟᱜ ᱮᱢ ᱢᱮᱛᱟᱭᱟ ᱚᱱᱟ ᱜᱮ ᱩᱞᱴᱟᱹᱭ ᱢᱮᱛᱟᱢᱟ ᱚᱱᱟ ᱠᱟᱨᱚᱱ ᱛᱮ ᱱᱤᱛᱚᱜ ᱫᱚ ᱚᱱᱟ ᱛᱟᱞᱟᱨᱮ ᱨᱟᱹᱥᱠᱟᱹ ᱪᱟᱵᱟ ᱤᱫᱤᱭᱮᱱᱟ ᱟᱨ ᱚᱱᱠᱟ ᱴᱤᱢ ᱦᱚᱸ ᱨᱟᱹᱯᱩᱫ ᱤᱫᱤᱭᱮᱱᱟ ᱱᱤᱛᱚᱜ ᱫᱚ ᱚᱱᱠᱟ ᱠᱚᱲᱟ ᱠᱚᱦᱚᱸ ᱵᱟᱠᱚ ᱠᱷᱮᱞ ᱫᱟᱲᱮᱭᱟᱜ ᱠᱟᱱᱟ ᱟᱨ ᱵᱟᱠᱚ ᱪᱤᱠᱟᱹ ᱫᱟᱲᱮᱭᱟᱜ ᱠᱟᱱᱟ ᱩᱱᱫᱤᱱ ᱡᱟᱦᱟᱸ ᱞᱮᱠᱟᱞᱮ ᱠᱷᱮᱞ ᱛᱟᱦᱮᱸᱫᱼᱟ ᱡᱟᱦᱟᱸ ᱞᱮᱠᱟ ᱨᱟᱹᱥᱠᱟᱹ ᱵᱩᱡᱷᱟᱹᱜ ᱛᱟᱦᱮᱸᱫᱼᱟ ᱵᱩᱲᱦᱤ ᱮᱨᱟ ᱠᱚ ᱦᱟᱲᱟᱢ ᱦᱚᱲ ᱠᱚᱦᱚᱸ ᱱᱤᱛᱚᱜ ᱨᱟᱹᱥᱠᱟᱹ ᱵᱟᱠᱚ ᱵᱩᱡᱷᱟᱹᱣᱭᱮᱫᱼᱟ ᱟᱨ ᱚᱱᱟᱜᱮ ᱩᱱᱫᱤᱱ ᱡᱟᱦᱟᱸ ᱞᱮᱠᱟᱞᱮ ᱨᱟᱹᱥᱠᱟᱹᱭ ᱛᱟᱦᱮᱸᱫᱼᱟ ᱚᱱᱟᱜᱮᱠᱚ ᱩᱭᱦᱟᱹᱨᱞᱮ ᱛᱟᱦᱮᱸᱫᱼᱟ ᱱᱤᱛᱚ ᱦᱚᱸ